ᱤᱧᱫᱚ ᱥᱮᱛᱟᱜ ᱥᱤᱢᱨᱟᱜ ᱚᱠᱛᱚ ᱵᱷᱳᱨ ᱥᱮᱛᱟᱜ ᱵᱮᱨᱮᱫ ᱠᱟᱛᱮ ᱢᱮᱸᱫᱦᱟ ᱠᱚ ᱟᱯᱼᱦᱩᱛᱩᱢ ᱵᱟᱲᱟ ᱠᱟᱛᱮ ᱛᱤᱼᱡᱟᱸᱜᱟ ᱠᱚ ᱟᱹᱨᱩᱯ ᱯᱷᱟᱨᱪᱟ ᱠᱟᱛᱮᱫ ᱪᱩᱞᱦᱟᱹ ᱠᱚ ᱪᱷᱚᱸᱪ ᱪᱷᱚᱲᱟ ᱠᱟᱛᱮᱫ ᱯᱚᱛᱟᱣ ᱯᱷᱟᱨᱪᱟ ᱠᱟᱛᱮᱫ ᱪᱩᱞᱦᱟᱹ ᱨᱮᱱᱟᱜ ᱛᱚᱨᱚᱡᱽ ᱠᱚ ᱜᱤᱰᱤ ᱠᱟᱛᱮᱫ ᱟᱨ ᱥᱮᱸᱜᱮᱞ ᱠᱚ ᱫᱷᱚᱨᱟᱣ ᱠᱟᱛᱮᱫ ᱴᱩᱠᱩᱡᱽ ᱠᱚ ᱜᱟᱥᱟᱣ ᱯᱷᱟᱹᱨᱪᱟᱹ ᱠᱟᱛᱮᱫ ᱤᱥᱤᱱᱤᱧ ᱮᱦᱚᱵᱟ ᱯᱨᱚᱛᱷᱚᱢ ᱫᱚ ᱫᱟᱠᱟᱧ ᱤᱥᱤᱱᱟ ᱤᱱᱟᱹ ᱯᱚᱨᱮ ᱫᱚ ᱱᱟᱥᱛᱟ ᱞᱟᱹᱜᱤᱫᱼᱛᱮ ᱨᱩᱴᱤᱠᱚᱧ ᱵᱮᱱᱟᱣᱟ ᱩᱛᱩ ᱠᱚᱧ ᱵᱮᱱᱟᱣᱟ ᱪᱟᱭ ᱠᱩᱧ ᱞᱚᱞᱚᱭᱟ ᱟᱨ ᱯᱳᱭᱞᱳ ᱤᱥᱤᱱ ᱫᱚ ᱫᱟᱠᱟᱜᱤᱧ ᱤᱥᱤᱱᱟ ᱪᱮᱫᱟᱜ ᱥᱮ ᱟᱵᱚᱫᱚ ᱫᱟᱠᱟ ᱡᱚᱢ ᱦᱚᱲ ᱠᱟᱱᱟ ᱵᱚᱱ ᱫᱟᱜ ᱫᱟᱠᱟ ᱥᱮᱛᱟᱜ ᱨᱮ ᱡᱟᱦᱟᱸᱭ ᱡᱟᱦᱟᱸᱥᱮᱫ ᱪᱟᱞᱟᱜᱼᱟᱭ ᱡᱚᱢ ᱵᱟᱲᱟ ᱠᱟᱛᱮ ᱠᱚ ᱪᱟᱞᱟᱜᱼᱟ ᱟᱨ ᱜᱤᱫᱟᱹᱨᱼᱯᱤᱫᱟᱹᱨ ᱠᱚᱜᱮ ᱵᱟᱝ ᱤᱭᱟᱹ ᱠᱚ ᱥᱟᱶᱛᱮ ᱱᱟᱥᱛᱟ ᱦᱚᱸ ᱨᱩᱴᱤ ᱠᱚ ᱪᱟᱭ ᱠᱚ ᱡᱚᱢᱟᱠᱚ ᱧᱩᱭᱟᱠᱚ ᱤᱥᱤᱱ ᱡᱚᱢ ᱵᱟᱲᱟ ᱠᱟᱛᱮᱫ ᱠᱚ ᱪᱟᱞᱟᱜᱼᱟ ᱟᱠᱚᱣᱟᱜ ᱫᱤᱱᱟᱹᱢ ᱦᱤᱞᱳᱜ ᱠᱟᱹᱢᱤ ᱚᱱᱟ ᱞᱟᱹᱜᱤᱫᱼᱛᱮ ᱤᱧᱫᱚ ᱵᱷᱳᱨ ᱥᱮᱛᱟᱜ ᱨᱮ ᱵᱮᱨᱮᱫ ᱠᱟᱛᱮᱫ ᱫᱟᱠᱟ ᱩᱛᱩᱠᱚᱧ ᱤᱥᱤᱱᱟ ᱤᱥᱤᱱ ᱢᱟᱲᱟᱝ ᱨᱮ ᱯᱷᱟᱨᱪᱟᱼᱯᱷᱟᱹᱨᱪᱤ ᱟᱯ ᱦᱩᱛᱩᱢ ᱵᱟᱲᱟ ᱠᱟᱛᱮᱫ ᱫᱟᱠᱟᱫᱩᱧ ᱤᱥᱤᱱᱟ ᱟᱨ ᱚᱱᱟ ᱚᱱᱟ ᱞᱟᱹᱜᱤᱫᱼᱛᱮ ᱤᱧᱫᱚ ᱥᱤᱢᱨᱟᱜ ᱛᱤᱧ ᱵᱮᱨᱮᱫᱼᱟ

ᱡᱚᱛᱚ ᱦᱚᱲ ᱞᱟᱹᱜᱤᱫ ᱜᱤᱫᱟᱹᱨᱼᱯᱤᱫᱟᱹᱨ ᱠᱚ ᱥᱮᱬᱟ ᱦᱚᱲ ᱠᱚ ᱞᱟᱹᱜᱤᱫ ᱡᱚᱛᱚ ᱞᱟᱹᱜᱤᱫᱼᱜᱮ ᱵᱮᱱᱟᱣᱟ ᱡᱚᱢᱟᱜ ᱡᱚᱢᱟᱜ ᱵᱮᱱᱟᱣ ᱠᱟᱛᱮ ᱩᱱᱠᱩᱠᱚᱧ ᱮᱢᱟ ᱠᱚᱣᱟ ᱟᱨᱤᱧ ᱡᱚᱢᱛᱮ ᱫᱤᱱᱟᱹᱢ ᱦᱤᱞᱳᱜ ᱠᱟᱹᱢᱤᱭᱟᱞᱮ ᱟᱯᱟᱱᱼᱟᱹᱯᱤᱱ ᱠᱟᱹᱢᱤ ᱛᱮᱞᱮ ᱪᱟᱞᱟᱜᱼᱟ ᱟᱛᱳ ᱜᱤᱫᱽᱨᱟᱹ ᱠᱚ ᱤᱥᱠᱩᱞ ᱠᱚ ᱪᱟᱞᱟᱜᱼᱟ ᱠᱤ ᱚᱱᱟ ᱠᱚ ᱢᱮᱱ ᱠᱟᱛᱮᱫ ᱤᱧ ᱢᱩᱪᱟᱹᱫ ᱠᱮᱫᱟ